ᱛᱷᱟᱱᱤᱛ ᱠᱷᱤᱞᱳᱰ ᱡᱚᱱ ᱥᱮ ᱢᱚᱱ ᱦᱚᱞᱚᱥᱟᱱ ᱠᱟᱹᱢᱤ ᱦᱚᱨᱟ ᱠᱚᱫᱚ ᱦᱩᱭᱩᱜ ᱠᱟᱱᱟ ᱡᱮ ᱞᱮᱠᱟ ᱵᱚᱞ ᱠᱷᱤᱞᱳᱰ ᱜᱟᱭᱟᱱ ᱦᱮᱯᱨᱟᱣ ᱟᱨᱦᱚᱸ ᱱᱟᱱᱟ ᱦᱩᱱᱟᱹᱨ ᱱᱚᱣᱟ ᱠᱚ ᱛᱟᱞᱟ ᱛᱮ ᱥᱩᱨ ᱥᱩᱯᱩᱨ ᱨᱮᱱ ᱥᱟᱱᱟᱢ ᱢᱟᱹᱱᱢᱤ ᱠᱚ ᱡᱟᱣᱨᱟ ᱠᱚᱣᱟ ᱟᱨ ᱱᱚᱣᱟ ᱠᱷᱮᱞᱳᱰ ᱛᱟᱞᱟ ᱛᱮ ᱢᱟᱹᱱᱢᱤ ᱢᱚᱱᱮ ᱨᱮ ᱨᱟᱹᱥᱠᱟ ᱟᱜᱩᱭᱟ ᱱᱚᱝᱠᱟ ᱱᱟᱜ ᱠᱚᱜᱮ ᱜᱟᱛᱟᱠ ᱠᱚ ᱵᱷᱟᱣᱱᱟ ᱨᱮ ᱨᱤᱠᱟᱹ ᱠᱚ ᱫᱚᱦᱚᱭᱟ